ᱵᱷᱟᱨᱚᱛ ᱨᱮᱱᱟᱝ ᱞᱟᱹᱠᱛᱤᱭᱟᱱ ᱞᱮᱱᱰᱥ ᱢᱟᱨᱠ ᱫᱚ ᱦᱩᱭᱩᱜ ᱠᱟᱱᱟ ᱫᱟᱨᱡᱤᱞᱤᱝ ᱚᱱᱟ ᱫᱚ ᱵᱩᱨᱩ ᱟᱲᱮ ᱟᱲᱮ ᱛᱮ ᱨᱤᱢᱤᱞ ᱠᱚ ᱚᱴᱟᱝᱚᱜᱼᱟ ᱵᱩᱨᱩ ᱡᱷᱟᱨᱟ ᱠᱷᱚᱱ ᱫᱟᱜ ᱞᱤᱸᱜᱤᱱ ᱯᱷᱮᱰᱚᱜᱼᱟ ᱟᱨ ᱜᱷᱟᱱᱮ ᱜᱷᱟᱱᱮ ᱫᱟᱜᱟ ᱚᱱᱟ ᱤᱭᱟᱹ ᱛᱮ ᱟᱹᱰᱤ ᱨᱮᱭᱟᱲ ᱵᱩᱡᱷᱟᱹᱜᱼᱟ ᱟᱨ ᱚᱸᱰᱮ ᱫᱚ ᱚᱱᱟ ᱤᱭᱟᱹ ᱛᱮ ᱧᱮᱧᱮᱞᱤᱭᱟᱹ ᱠᱚᱠᱚ ᱪᱟᱞᱟᱜᱼᱟ ᱟᱹᱰᱤ ᱨᱟᱹᱥᱠᱟᱹ ᱠᱚ ᱵᱩᱡᱷᱟᱹᱣᱟ ᱟᱨ ᱟᱨᱦᱚᱸ ᱚᱝᱠᱟ ᱜᱮ ᱡᱮᱢᱚᱱ ᱨᱟᱡᱚᱥᱛᱷᱟᱱ ᱚᱸᱰᱮ ᱫᱚ ᱜᱤᱛᱤᱞ ᱨᱮ ᱛᱟᱲᱟᱢ ᱠᱚ ᱟᱨ ᱩᱸᱴ ᱨᱮ ᱫᱮᱡᱚᱜ ᱤᱭᱟᱹ ᱛᱮ ᱟᱹᱰᱤ ᱨᱟᱹᱥᱠᱟᱹ ᱠᱚ ᱵᱩᱡᱷᱟᱹᱣᱟ ᱚᱱᱟ ᱟᱹᱭᱠᱷᱟᱹᱱ ᱛᱮᱠᱚ ᱪᱟᱞᱟᱜᱼᱟ ᱟᱨ ᱚᱝᱠᱟ ᱜᱮ ᱦᱩᱭᱩᱜ ᱠᱟᱱᱟ ᱫᱤᱞᱞᱤ ᱫᱤᱞᱞᱤ ᱨᱮᱫᱚ ᱞᱟᱞᱠᱮᱞᱞᱟ ᱟᱨ ᱠᱩᱛᱩᱵᱽᱢᱤᱱᱟᱨ ᱦᱮᱱᱟᱜᱼᱟ ᱚᱱᱟ ᱠᱚ ᱧᱮᱧᱮᱞ ᱵᱟᱠᱷᱨᱟᱛᱮ ᱟᱹᱰᱤ ᱫᱤᱥᱚᱢ ᱠᱷᱚᱱ ᱦᱚᱲ ᱠᱚ ᱧᱮᱧᱮᱞᱤᱭᱟᱹ ᱠᱚᱠᱚ ᱪᱟᱞᱟᱜᱼᱟ ᱟᱹᱰᱤ ᱨᱟᱹᱥᱠᱟᱹ ᱠᱚᱠᱚ ᱵᱩᱡᱷᱟᱹᱣᱟ ᱟᱨ ᱚᱝᱠᱟ ᱜᱮ ᱠᱳᱞᱠᱟᱛᱟ ᱚᱱᱟ ᱚᱸᱰᱮ ᱫᱚ ᱠᱟᱹᱞᱤᱜᱷᱟᱴ ᱰᱟᱹᱵᱽᱨᱟᱹᱜ ᱠᱚ ᱦᱤᱡᱩᱜᱼᱟ ᱚᱸᱰᱮ ᱫᱚ ᱡᱟᱫᱩᱜᱷᱚᱨ ᱚᱲᱟᱜ ᱠᱚ ᱟᱨ ᱯᱟᱛᱟᱞ ᱨᱮᱹᱞ ᱠᱚ ᱦᱮᱱᱟᱜᱼᱟ ᱚᱱᱟ ᱠᱚ ᱧᱮᱧᱮᱞ ᱵᱟᱠᱷᱨᱟ ᱛᱮ ᱟᱹᱰᱤ ᱫᱤᱥᱚᱢ ᱠᱷᱚᱱ ᱦᱚᱲ ᱠᱚ ᱦᱤᱡᱩᱜᱼᱟ ᱟᱹᱰᱤ ᱨᱟᱹᱥᱠᱟᱹ ᱠᱚ ᱵᱩᱡᱷᱟᱹᱣᱟ ᱟᱨ ᱚᱝᱠᱟ ᱜᱮ ᱫᱤᱜᱷᱟ ᱚᱸᱰᱮ ᱦᱚᱸ ᱟᱹᱰᱤᱜᱟᱱ ᱥᱚᱢᱩᱫᱨᱚ ᱦᱮᱱᱟᱜᱼᱟ ᱚᱸᱰᱮ ᱟᱹᱰᱤ ᱫᱤᱥᱚᱢ ᱠᱷᱚᱱ ᱦᱚᱲ ᱦᱮᱡ ᱠᱟᱛᱮᱫ ᱰᱟᱹᱵᱽᱨᱟᱹᱜᱼᱟ ᱠᱚ ᱟᱹᱰᱤ ᱨᱟᱹᱥᱠᱟᱹ ᱠᱚ ᱵᱩᱡᱷᱟᱹᱣᱟ ᱚᱱᱟ ᱤᱭᱟᱹ ᱛᱮ